ᱤᱧᱟᱹᱜ ᱵᱟᱰᱟᱭᱟᱜ ᱨᱟᱡᱭᱚ ᱫᱚ ᱦᱩᱭᱩᱜᱚᱜ ᱠᱟᱱᱟ ᱯᱚᱪᱷᱤᱢᱵᱟᱝᱞᱟ ᱫᱚᱥᱟᱨ ᱫᱚ ᱦᱩᱭᱩᱜᱚᱜ ᱠᱟᱱᱟ ᱡᱷᱟᱲᱠᱷᱚᱰ ᱛᱮᱥᱟᱨ ᱫᱚ ᱦᱩᱭᱩᱜᱚᱜ ᱠᱟᱱᱟ ᱵᱤᱦᱟᱨ ᱯᱳᱱᱟᱜ ᱫᱚ ᱜᱩᱭᱩᱜᱚᱜ ᱠᱟᱱᱟ ᱳᱲᱤᱥᱟ ᱟᱨ ᱢᱚᱬᱮ ᱫᱟᱜ ᱦᱩᱭᱩᱜᱚᱜ ᱠᱟᱱᱟ ᱠᱮᱨᱟᱞᱟ